ᱦᱮᱸ ᱚᱲᱟᱜ ᱨᱮᱱᱟᱜ ᱠᱟᱹᱢᱤ ᱠᱟᱹᱥᱱᱤ ᱪᱷᱟᱲᱟ ᱟᱨ ᱚᱠᱟ ᱪᱮᱛᱟᱱ ᱨᱮ ᱨᱟᱹᱥᱠᱟᱹ ᱢᱮᱱᱟᱜ ᱛᱟᱢᱟ ᱤᱧ ᱚᱲᱟᱜ ᱨᱮᱱᱟᱜ ᱠᱟᱹᱢᱤ ᱠᱟᱹᱥᱱᱤ ᱵᱮᱜᱚᱨ ᱮᱱᱮᱡ ᱥᱮᱨᱮᱧ ᱨᱮᱦᱚᱸ ᱟᱹᱰᱤ ᱨᱟᱹᱥᱠᱟᱹ ᱢᱮᱱᱟᱜ ᱛᱤᱧᱟ ᱪᱮᱫᱟᱜ ᱥᱮ ᱵᱟᱝᱢᱟ ᱱᱚᱣᱟ ᱮᱱᱮᱡ ᱥᱮᱨᱮᱧ ᱡᱤᱭᱟᱹᱲ ᱫᱚᱦᱚ ᱞᱟᱹᱜᱤᱫ ᱚᱱᱟ ᱠᱚᱦᱚᱸ ᱵᱟᱧᱪᱟᱣ ᱫᱚᱦᱚ ᱞᱟᱹᱜᱤᱫ ᱠᱩᱨᱩᱢᱩᱴᱩ ᱦᱩᱭᱩᱜ ᱛᱟᱵᱳᱱᱟ ᱥᱮ ᱥᱮᱬᱟ ᱡᱚᱝ ᱦᱩᱭᱩᱜ ᱛᱟᱵᱳᱱᱟ ᱚᱱᱟᱛᱮ ᱤᱧ ᱫᱚ ᱮᱱᱮᱡ ᱥᱮᱨᱮᱧ ᱠᱚᱦᱚᱧ ᱠᱩᱥᱤᱭᱟᱜ ᱜᱮᱭᱟ ᱟᱨ ᱚᱱᱟᱨᱮ ᱡᱚᱯᱲᱟᱣ ᱛᱟᱦᱮᱱ ᱦᱚᱧ ᱠᱩᱥᱤᱭᱟᱜᱼᱟ ᱤᱱᱟᱹ ᱵᱮᱜᱚᱨ ᱟᱨᱦᱚᱸ ᱚᱲᱟᱜ ᱠᱚᱨᱮᱱᱟᱜ ᱠᱟᱹᱢᱤ ᱠᱚᱦᱚᱧ ᱠᱩᱥᱤᱭᱟᱜ ᱜᱮᱭᱟ ᱪᱮᱫᱟᱜ ᱥᱮ ᱵᱟᱝᱢᱟ ᱱᱤᱡᱮ ᱞᱟᱹᱜᱤᱫ ᱱᱤᱡᱮᱨᱟᱜ ᱡᱚᱢᱟᱜ ᱧᱩᱣᱟᱜ ᱛᱮᱭᱟᱨ ᱥᱮ ᱚᱲᱟᱜ ᱦᱚᱲ ᱥᱮ ᱱᱤᱡᱮᱨᱟᱱ ᱯᱚᱨᱤᱵᱟᱨ ᱞᱟᱹᱜᱤᱫ ᱤᱧ ᱛᱮ ᱡᱟᱛᱮ ᱤᱥᱤᱱ ᱵᱟᱥᱟᱝ ᱠᱟᱛᱮᱧ ᱡᱚᱢ ᱦᱚᱪᱚ ᱫᱟᱲᱮ ᱟᱞᱮ ᱢᱟ ᱚᱱᱟᱦᱚᱸ ᱟᱹᱰᱤ ᱨᱟᱹᱥᱠᱟᱹ ᱜᱤᱧ ᱟᱴᱠᱟᱨᱟ ᱟᱨ ᱱᱚᱣᱟ ᱠᱚ ᱪᱷᱟᱲᱟ ᱦᱚᱸ ᱪᱟᱥ ᱟᱵᱟᱫ ᱠᱟᱹᱢᱤ ᱠᱚᱦᱚᱧ ᱠᱩᱥᱤᱭᱟᱜ ᱜᱮᱭᱟ ᱪᱮᱫᱟᱜ ᱥᱮ ᱱᱚᱣᱟ ᱠᱚᱦᱚᱸ ᱠᱟᱹᱢᱤ ᱥᱟᱱᱟᱧᱟ ᱥᱮ ᱥᱮᱬᱟ ᱥᱟᱱᱟᱧᱟ ᱦᱟᱯᱮᱱ ᱫᱤᱱᱨᱮ ᱱᱚᱣᱟ ᱠᱚ ᱢᱤᱫ ᱫᱤᱱ ᱢᱟ ᱠᱟᱹᱢᱤ ᱜᱮ ᱦᱩᱭᱩᱜ ᱛᱤᱧᱟ ᱚᱱᱟᱛᱮ ᱤᱧᱫᱚ ᱱᱤᱛᱚᱜ ᱠᱷᱚᱱᱟᱜ ᱠᱟᱹᱢᱤ ᱜᱮ ᱥᱟᱱᱟᱧᱟ ᱡᱮ ᱚᱱᱟ ᱪᱟᱥᱼᱵᱟᱥ ᱠᱟᱹᱢᱤ ᱨᱮᱱᱟᱜ ᱠᱟᱹᱢᱤ ᱦᱚᱧ ᱠᱟᱹᱢᱤ ᱫᱟᱲᱮᱭᱟᱜᱼᱢᱟ